ᱤᱧ ᱫᱚ ᱵᱮᱝᱠ ᱠᱷᱚᱱ ᱨᱤᱱ ᱵᱟᱹᱧ ᱦᱟᱛᱟᱣ ᱠᱟᱫᱟ ᱢᱮᱱᱠᱷᱟᱱ ᱦᱟᱛᱟᱣ ᱞᱟᱹᱜᱤᱫ ᱤᱧ ᱥᱮᱱ ᱵᱟᱲᱟᱣ ᱠᱟᱱᱟ ᱚᱰᱮ ᱟᱹᱰᱤ ᱜᱟᱱ ᱵᱮᱝᱠ ᱨᱮᱭᱟᱜ ᱡᱟᱦᱟᱸ ᱨᱩᱞᱥ ᱥᱮ ᱵᱮᱝᱠ ᱨᱮ ᱥᱮᱱ ᱠᱟᱛᱮ ᱢᱮᱱᱮᱡᱟᱨ ᱥᱟᱛᱮ ᱜᱟᱞᱢᱟᱨᱟᱣ ᱟᱹᱰᱤ ᱜᱟᱱ ᱡᱟᱦᱟᱸ ᱵᱮᱝᱠ ᱨᱮᱭᱟᱜ ᱨᱩᱞ ᱢᱮᱱᱟᱜ ᱛᱟᱠᱚᱣᱟ ᱚᱱᱟ ᱟᱠᱚ ᱞᱮᱠᱟ ᱠᱚ ᱞᱟᱹᱭ ᱟᱠᱟᱫᱟ ᱟᱨ ᱚᱱᱠᱟ ᱞᱮᱠᱟ ᱦᱤᱥᱟᱹᱵ ᱛᱮ ᱵᱮᱝᱠ ᱨᱮ ᱞᱳᱱ ᱫᱚ ᱵᱟᱹᱧ ᱧᱟᱢ ᱟᱠᱟᱫᱟ ᱢᱮᱱᱠᱷᱟᱱ ᱵᱮᱝᱠ ᱨᱮ ᱡᱩᱫᱤ ᱞᱳᱱ ᱧᱟᱢ ᱠᱚᱜᱼᱟ ᱥᱮ ᱡᱟᱦᱟᱸᱭ ᱠᱚᱠᱚ ᱧᱟᱢᱮᱫ ᱠᱟᱱ ᱩᱱᱠᱩ ᱫᱚ ᱟᱹᱰᱤ ᱩᱥᱟᱹᱨᱟ ᱠᱚ ᱞᱟᱦᱟ ᱥᱮᱫ ᱠᱚ ᱪᱟᱞᱟᱜ ᱠᱟᱱᱟ ᱪᱮᱫᱟᱜ ᱥᱮ ᱵᱮᱝᱠ ᱨᱮ ᱧᱟᱢ ᱞᱮᱠᱷᱟᱱ ᱡᱟᱦᱟᱸ ᱱᱟᱜ ᱵᱤᱡᱽᱱᱮᱥᱮᱢ ᱠᱚᱨᱟᱣ ᱥᱮ ᱡᱟᱦᱟᱱᱟᱜ ᱠᱚᱨᱮ ᱡᱩᱫᱤ ᱯᱚᱭᱥᱟ ᱞᱟᱜᱟᱫᱚᱜᱼᱟ ᱟᱨ ᱡᱩᱫᱤ ᱵᱮᱝᱠ ᱨᱮ ᱧᱟᱢᱚᱜᱼᱟ ᱛᱟᱦᱚᱞᱮ ᱡᱟᱦᱟᱸ ᱥᱚᱨᱠᱟᱨᱤ ᱥᱤᱥᱴᱮᱢ ᱛᱮ ᱡᱟᱦᱟᱸ ᱯᱟᱨᱥᱮᱱᱴᱮᱡ ᱥᱮ ᱥᱟᱵᱥᱤᱰᱤ ᱧᱟᱢᱚᱜ ᱚᱱᱟ ᱡᱚᱱᱚᱜᱚᱱ ᱞᱟᱹᱜᱤᱫ ᱟᱹᱰᱤ ᱥᱩᱵᱤᱫᱷᱟ ᱢᱮᱱᱟᱜᱼᱟ ᱪᱮᱫᱟᱜ ᱥᱮ ᱵᱮᱝᱠ ᱫᱚ ᱚᱱᱟ ᱞᱟᱹᱜᱤᱫ ᱠᱚ ᱵᱮᱱᱟᱣ ᱟᱠᱟᱫᱟ ᱡᱟᱦᱟᱸ ᱥᱳᱢᱚᱭ ᱢᱟᱦᱟ ᱡᱚᱱ ᱠᱚ ᱛᱟᱦᱮᱸ ᱠᱟᱱᱟ ᱢᱟᱦᱟ ᱡᱚᱱ ᱠᱚ ᱪᱟᱵᱟ ᱠᱚ ᱞᱟᱹᱜᱤᱫ ᱛᱮ ᱥᱚᱨᱠᱟᱨᱤ ᱥᱤᱥᱴᱮᱢ ᱥᱮ ᱡᱚᱱᱚᱜᱚᱱ ᱠᱚ ᱥᱩᱵᱤᱫᱷᱟ ᱠᱚ ᱞᱟᱹᱜᱤᱫ ᱜᱮ ᱵᱮᱝᱠ ᱫᱚ ᱠᱚᱨᱟᱣ ᱦᱩᱭ ᱠᱟᱱᱟ ᱚᱱᱟ ᱞᱟᱹᱜᱤᱫ ᱛᱮ ᱡᱚᱱᱚᱜᱚᱱ ᱵᱮᱝᱠ ᱨᱮ ᱡᱟᱦᱟᱸ ᱥᱩᱡᱳᱜᱽ ᱥᱩᱵᱤᱫᱷᱟ ᱠᱚ ᱧᱟᱢ ᱱᱚᱣᱟ ᱡᱩᱫᱤ ᱯᱩᱨᱟᱹᱯᱩᱨᱤ ᱮᱠᱥᱳ ᱯᱟᱨᱥᱮᱱ ᱡᱩᱫᱤ ᱡᱚᱱᱚᱜᱚᱱ ᱠᱚ ᱧᱟᱢᱟ ᱵᱮᱝᱠ ᱨᱮ ᱥᱩᱡᱳᱜᱽ ᱥᱩᱵᱤᱫᱷᱟ ᱡᱟᱦᱟᱸ ᱧᱟᱢ ᱞᱟᱹᱠᱛᱤ ᱠᱟᱱᱟ ᱛᱟᱦᱚᱞᱮ ᱛᱤᱦᱤᱧ ᱞᱮᱠᱟᱱ ᱫᱤᱱ ᱨᱮ ᱡᱟᱦᱟᱸᱭ ᱠᱤᱪᱷᱩ ᱠᱤᱪᱷᱩ ᱦᱚᱲ ᱡᱟᱦᱟᱸ ᱫᱚ ᱨᱤᱱ ᱨᱮ ᱵᱚᱞᱚᱜ ᱵᱟᱝ ᱠᱚ ᱵᱚᱞᱚᱜᱼᱟ ᱥᱮ ᱵᱟᱠ ᱨᱤᱱ ᱵᱟᱝ ᱠᱚ ᱦᱟᱛᱟᱣᱟ ᱡᱟᱦᱟᱸ ᱨᱤᱱ ᱥᱮ ᱥᱚᱨᱠᱟᱨᱤ ᱨᱮ ᱡᱟᱦᱟᱸ ᱥᱩᱡᱳᱜᱽ ᱥᱩᱵᱤᱫᱷᱟ ᱵᱮᱝᱠ ᱠᱷᱚᱱ ᱧᱟᱢ ᱞᱮᱱᱠᱷᱟᱱ ᱛᱟᱦᱚᱞᱮ ᱡᱟᱦᱟᱸᱭ ᱚᱞᱚᱜ ᱯᱟᱲᱦᱟᱜ ᱠᱚᱲᱟ ᱠᱚᱦᱚᱸ ᱡᱩᱫᱤ ᱡᱟᱦᱟᱸᱭ ᱵᱤᱡᱽᱱᱮᱥ ᱠᱚ ᱮᱛᱚᱦᱚᱵᱟ ᱡᱮ ᱥᱚᱨᱠᱟᱨ ᱱᱚᱣᱟ ᱥᱩᱡᱳᱜᱽ ᱥᱩᱵᱤᱫᱷᱟ ᱥᱮ ᱪᱮᱫ ᱞᱮᱠᱟ ᱥᱮᱢᱤᱱᱟᱨ ᱠᱚᱨᱟᱣ ᱠᱟᱛᱮ ᱡᱩᱫᱤ ᱞᱳᱱ ᱨᱮᱭᱟᱜ ᱡᱟᱦᱟᱸ ᱥᱚᱨᱠᱟᱨᱤ ᱥᱩᱵᱤᱫᱷᱟ ᱦᱮᱱᱟᱜᱼᱟ ᱚᱱᱟ ᱡᱩᱫᱤᱭ ᱠᱚᱨᱟᱣᱟ ᱛᱟᱦᱚᱞᱮ ᱡᱟᱦᱟᱸᱭ ᱵᱤᱡᱽᱱᱮᱥ ᱠᱚᱨᱟᱣ ᱢᱮᱱᱫᱟ ᱛᱟᱦᱚᱞᱮ ᱩᱱᱤ ᱟᱹᱰᱤ ᱩᱥᱟᱹᱨᱟ ᱞᱟᱦᱟ ᱥᱮᱫ ᱮ ᱥᱮᱱ ᱫᱟᱲᱮᱭᱟᱜᱼᱟ ᱡᱟᱦᱟᱸ ᱥᱩᱡᱳᱜᱽ ᱥᱩᱵᱤᱫᱷᱟ ᱥᱚᱨᱠᱟᱨᱟᱜ ᱜᱩᱱᱟᱹᱱ ᱪᱤᱱᱛᱟᱹ ᱛᱮ ᱵᱮᱝᱠᱮ ᱠᱷᱩᱞᱟᱹᱣ ᱠᱟᱫᱟ